ᱟᱵᱚ ᱥᱟᱱᱛᱟᱲ ᱫᱚ ᱡᱚᱱᱚᱜ ᱵᱚᱱ ᱵᱮᱱᱟᱣᱟ ᱯᱷᱟᱹᱛᱭᱟᱹᱜ ᱵᱚᱱ ᱵᱮᱱᱟᱣᱟ ᱯᱟᱹᱴᱭᱟᱹ ᱵᱚᱱ ᱜᱟᱞᱟᱝᱼᱟ ᱟᱨ ᱦᱩᱭᱩᱜ ᱠᱟᱱᱟ ᱴᱩᱞ ᱠᱚᱵᱚᱱ ᱵᱮᱱᱟᱣᱮᱫ ᱛᱟᱦᱮᱱᱚᱜᱼᱟ ᱟᱨ ᱟᱨ ᱱᱤᱛᱚᱝ ᱫᱚ ᱚᱱᱟ ᱠᱚᱫᱚ ᱥᱟᱱᱟᱢ ᱟᱫ ᱪᱟᱵᱟᱭᱮᱱᱟ ᱟᱫᱚ ᱱᱤᱛᱚᱜ ᱫᱚ ᱢᱟᱱᱮ ᱵᱟᱡᱟᱨ ᱠᱷᱚᱱᱟᱝ ᱜᱮ ᱡᱚᱛᱚᱣᱟᱜ ᱧᱟᱢᱚᱜ ᱠᱟᱱᱟ ᱡᱚᱱᱚᱜ ᱯᱷᱟᱹᱛᱭᱟᱹᱜ ᱟᱨ ᱦᱩᱭᱩᱜ ᱠᱟᱱᱟ ᱯᱟᱹᱴᱭᱟᱹ ᱠᱚ ᱛᱳ ᱱᱤᱛᱚᱜ ᱫᱚ ᱴᱩᱞ ᱠᱚ ᱧᱟᱢᱚᱜ ᱠᱟᱱᱟ ᱟᱨ ᱱᱤᱛᱚᱝ ᱫᱚ ᱪᱮᱫᱟᱜ ᱡᱮ ᱱᱤᱛᱚᱜ ᱫᱚ ᱥᱟᱱᱟᱢ ᱦᱚᱲ ᱵᱟᱡᱟᱨ ᱠᱷᱚᱱ ᱵᱚᱱ ᱧᱟᱢ ᱫᱟᱥᱮ ᱟᱫᱚ ᱱᱤᱛᱚᱜ ᱫᱚ ᱪᱮᱫ ᱠᱚ ᱢᱮᱱᱟᱜᱼᱟ ᱡᱚᱛᱚ ᱦᱚᱲ ᱴᱷᱮᱱ ᱴᱟᱠᱟ ᱯᱚᱭᱥᱟ ᱫᱚ ᱵᱟᱹᱱᱩᱜ ᱛᱟᱵᱚᱱᱟ ᱟᱫᱚ ᱱᱤᱛᱚᱜ ᱫᱚ ᱢᱟᱱᱮ ᱵᱟᱵᱚᱱ ᱵᱟᱹᱜᱤᱭᱟ ᱵᱮᱱᱟᱣ ᱫᱚ ᱦᱟᱸᱜ